ᱦᱮᱸ ᱪᱟᱥᱵᱟᱥ ᱫᱚ ᱦᱟᱹᱱ ᱥᱮ ᱞᱟᱵ ᱚᱱᱟᱠᱚᱫᱚ ᱯᱳᱭᱞᱳ ᱨᱮᱫᱚ ᱵᱟᱝ ᱵᱩᱡᱟᱹᱣᱚᱜᱼᱟ ᱪᱮᱫᱟᱜ ᱥᱮᱼ ᱡᱟᱦᱟᱸᱱᱟᱜ ᱜᱮ ᱠᱟᱹᱢᱤ ᱞᱮᱠᱷᱟᱱ ᱫᱚ ᱞᱟᱵᱽ ᱜᱮ ᱵᱩᱡᱷᱟᱹᱜᱼᱟ ᱦᱟᱹᱱ ᱫᱚ ᱪᱤᱱᱛᱟ ᱞᱮᱠᱷᱟᱱ ᱫᱚ ᱵᱟᱝ ᱦᱩᱭᱩᱜᱼᱟ ᱪᱟᱥ ᱡᱟᱦᱟᱸᱱᱟᱝ ᱪᱟᱥ ᱨᱮᱜᱮ ᱦᱟᱹᱱ ᱫᱚ ᱧᱟᱢᱚᱜ ᱜᱮᱭᱟ ᱟᱨ ᱦᱟᱹᱱ ᱵᱟᱝ ᱧᱟᱢ ᱞᱮᱠᱷᱟᱱ ᱪᱟᱥ ᱦᱚᱸ ᱵᱟᱝ ᱦᱩᱭᱩᱜᱼᱟ ᱦᱟᱹᱱ ᱧᱟᱢᱚᱜᱼᱟ ᱱᱤᱝᱠᱟᱱ ᱨᱮᱜᱮ ᱡᱟᱦᱟᱸ ᱪᱟᱥ ᱨᱮᱫᱚ ᱥᱚᱢᱚᱭᱼᱥᱚᱢᱚᱭ ᱥᱮ ᱚᱠᱛᱚ ᱨᱮ ᱫᱟᱜ ᱡᱚᱨᱟ ᱨᱚᱦᱚᱭ ᱟᱨ ᱡᱚᱛᱚᱱ ᱨᱮ ᱦᱟᱹᱱ ᱢᱮᱱᱟᱜᱼᱟ ᱟᱨ ᱚᱱᱟᱠᱩ ᱮᱴᱠᱮᱴᱚᱬᱮ ᱞᱮᱱᱠᱷᱟᱱ ᱥᱮ ᱚᱠᱛᱚᱼᱚᱠᱛᱚ ᱨᱮ ᱡᱟᱦᱟᱸᱱᱟᱜ ᱵᱟᱭ ᱧᱟᱢ ᱞᱮᱠᱷᱟᱱ ᱡᱟᱦᱟᱸᱱ ᱯᱷᱚᱥᱚᱞ ᱥᱮ ᱟᱲᱟᱜ ᱥᱟᱠᱟᱢ ᱠᱚᱨᱮ ᱛᱟᱦᱞᱮ ᱦᱟᱹᱱ ᱫᱚ ᱟᱹᱰᱤ ᱟᱥᱟᱱ ᱜᱮᱭᱟ ᱟᱨ ᱚᱱᱟᱠᱩ ᱴᱷᱤᱠᱼᱴᱷᱟᱠ ᱧᱟᱢ ᱪᱟᱞᱟᱣ ᱞᱮᱱᱠᱷᱟᱡ ᱱᱟᱯᱟᱭ ᱛᱮ ᱤᱫᱤ ᱞᱮᱠᱷᱟᱱ ᱟᱹᱰᱤ ᱞᱟᱵᱽ ᱜᱮ ᱧᱟᱢᱚᱜᱼᱟ